ᱦᱟᱹᱠᱩ ᱥᱟᱵ ᱵᱟᱵᱚᱫ ᱡᱚᱛᱚ ᱠᱷᱚᱱ ᱨᱤᱡᱷᱟᱹᱣ ᱟᱠᱟᱱ ᱫᱩᱨᱵᱤᱱ ᱫᱚ ᱡᱟᱞᱟᱢ ᱠᱟᱱᱟ ᱪᱮᱫᱟᱜ ᱥᱮ ᱡᱟᱞᱟᱢ ᱛᱮᱫᱚ ᱟᱹᱰᱤ ᱟᱥᱟᱱ ᱛᱮ ᱦᱟᱹᱠᱩ ᱠᱚ ᱥᱟᱵᱚᱜᱼᱟ ᱟᱨ ᱚᱱᱟ ᱧᱮᱞᱛᱮ ᱫᱤᱠᱩ ᱦᱚᱲᱠᱚ ᱠᱩᱞᱤ ᱠᱟᱱᱟ ᱠᱤ ᱟᱯᱮ ᱫᱚ ᱱᱚᱣᱟ ᱡᱟᱞᱟᱢ ᱚᱠᱚᱭ ᱯᱮ ᱵᱮᱱᱟᱣ ᱦᱚᱪᱚ ᱟᱠᱟᱫᱮᱭᱟ ᱥᱮ ᱚᱠᱟ ᱠᱷᱚᱱ ᱯᱮ ᱠᱤᱨᱤᱧ ᱟᱠᱟᱜᱼᱟ ᱟᱞᱮ ᱦᱚᱸ ᱞᱟᱹᱭ ᱟᱞᱮ ᱯᱮ ᱟᱞᱮ ᱦᱚᱸᱞᱮ ᱵᱮᱱᱟᱣ ᱦᱚᱪᱚᱭᱟ ᱥᱮᱞᱮ ᱠᱤᱨᱤᱧᱟ ᱛᱩᱞᱟᱹᱡᱚᱠᱷᱟ ᱞᱮᱠᱟᱛᱮ ᱦᱟᱹᱠᱩ ᱥᱟᱵ ᱫᱚ ᱮᱴᱟᱜ ᱡᱤᱱᱤᱥ ᱠᱷᱚᱱ ᱵᱷᱮᱜᱟᱨ ᱜᱮᱭᱟ ᱱᱚᱣᱟ ᱫᱚ ᱟᱥᱟᱱ ᱠᱟᱹᱢᱤ ᱠᱟᱱᱟ ᱦᱟᱹᱠᱩ ᱪᱟᱥ ᱨᱮᱫᱚ ᱟᱹᱰᱤ ᱠᱷᱟᱴᱟᱣ ᱫᱚ ᱵᱟᱹᱱᱩᱜᱼᱟ ᱟᱨ ᱵᱟᱝ ᱱᱚᱣᱟᱫᱚ ᱟᱹᱰᱤᱜᱮ ᱟᱥᱟᱱᱟ ᱪᱮᱫᱟᱜ ᱥᱮ ᱦᱟᱹᱠᱩ ᱫᱚ ᱥᱚᱝᱜᱮ ᱜᱮᱠᱚ ᱥᱟᱵᱚᱜᱼᱟ ᱟᱨ ᱥᱚᱝᱜᱮ ᱜᱮᱠᱚ ᱟᱹᱠᱷᱨᱤᱧᱮᱜᱼᱟ ᱚᱟ ᱤᱫᱤᱛᱮ ᱦᱟᱹᱠᱩ ᱨᱮᱫᱚ ᱥᱚᱸᱜᱮ ᱜᱮ ᱯᱩᱭᱥᱟᱹ ᱢᱮᱱᱟᱜᱼᱟ ᱟᱨ ᱦᱟᱹᱠᱩ ᱥᱟᱵ ᱫᱚ ᱮᱴᱟᱜ ᱠᱟᱹᱢᱤ ᱠᱷᱚᱱ ᱫᱚ ᱜᱳᱴᱟ ᱫᱤᱱ ᱫᱚ ᱵᱟᱭ ᱠᱟᱹᱢᱤ ᱦᱩᱭᱩᱜᱼᱟ ᱚᱱᱟ ᱤᱫᱤᱛᱮ ᱱᱚᱣᱟ ᱫᱚ ᱮᱴᱟᱜ ᱠᱟᱹᱢᱤ ᱠᱷᱚᱱ ᱫᱚ ᱱᱚᱣᱟ ᱫᱚ ᱮᱴᱟᱜ ᱡᱤᱱᱤᱥ ᱠᱷᱚᱱ ᱱᱚᱣᱟᱫᱚ ᱵᱷᱮᱜᱟᱨ ᱜᱮᱭᱟ